ᱜᱟᱢᱟᱢ ᱨᱮ ᱠᱟᱹᱦᱱᱤ ᱠᱚ ᱟᱹᱰᱤ ᱡᱤᱞᱤᱧ ᱧᱚᱜ ᱛᱮ ᱵᱟᱰᱟ ᱧᱟᱢᱚᱜᱼᱟ ᱜᱟᱢᱟᱢ ᱨᱮᱫᱚ ᱚᱱᱚᱞᱤᱭᱟᱹ ᱠᱚᱞᱯᱚᱱᱟ ᱛᱟᱞᱟᱛᱮᱭ ᱚᱞ ᱥᱚᱫᱚᱨᱟ ᱜᱟᱢᱟᱢ ᱫᱚ ᱱᱟᱦᱟᱜ ᱡᱤᱭᱚᱱ ᱨᱮᱱᱟᱜ ᱚᱱᱚᱞ ᱥᱟᱶᱦᱮᱫ ᱡᱟᱦᱟᱸ ᱫᱚ ᱥᱟᱣᱛᱟ ᱨᱮᱱᱟᱜ ᱥᱟᱨᱤᱭᱟᱜ ᱯᱷᱳᱴᱮᱞᱚᱜᱼᱟ ᱜᱟᱢᱟᱢ ᱛᱟᱞᱟᱛᱮ ᱡᱤᱭᱚᱱ ᱤᱫᱤ ᱠᱟᱛᱮ ᱚᱱᱚᱞᱤᱭᱟᱹ ᱟᱡᱟᱜ ᱩᱭᱦᱟᱹᱨ ᱵᱷᱟᱵᱱᱟᱭ ᱯᱷᱳᱴᱮᱞᱟ ᱜᱟᱢᱟᱢ ᱨᱮᱫᱚ ᱚᱞ ᱚᱠᱛᱮ ᱨᱮᱭᱟᱜ ᱡᱤᱭᱚᱱ ᱠᱚ ᱥᱚᱫᱚᱨᱚᱜᱼᱟ